ᱱᱚᱣᱟ ᱞᱚᱠᱰᱟᱣᱩᱱ ᱥᱚᱢᱚᱭ ᱞᱳᱠᱰᱟᱣᱩᱱ ᱥᱚᱢᱚᱭ ᱨᱮ ᱠᱟᱹᱢᱤ ᱠᱚᱢᱟ ᱵᱟᱦᱨᱮ ᱪᱟᱞᱟᱣ ᱠᱟᱛᱮᱫ ᱢᱟ ᱵᱟᱭ ᱜᱟᱱᱚᱜ ᱠᱟᱱ ᱛᱟᱦᱮᱸᱫ ᱡᱷᱚᱛᱚ ᱠᱟᱹᱢᱤ ᱚᱲᱟᱜ ᱠᱷᱚᱱᱟᱜ ᱜᱮ ᱟᱨ ᱚᱲᱟᱜ ᱠᱷᱚᱱᱟᱜ ᱦᱚᱸ ᱪᱤᱠᱟᱹᱛᱮᱢ ᱛᱟᱦᱮᱱᱟ ᱡᱷᱚᱛᱚ ᱚᱱᱞᱟᱭᱤᱱ ᱢᱟᱫᱽᱫᱷᱚᱢ ᱚᱱᱞᱟᱭᱤᱱ ᱢᱟᱫᱽᱫᱷᱚᱢ ᱛᱮ ᱢᱟᱱᱮ ᱠᱟᱱᱮᱠᱴᱤᱝ ᱢᱟ ᱫᱚᱨᱠᱟᱨᱟ ᱮᱭᱟᱛᱚ ᱢᱳᱵᱟᱭᱤᱞ ᱥᱟᱞᱟᱜ ᱮᱢ ᱞᱮᱯᱴᱚᱯ ᱢᱳᱵᱟᱭᱤᱞ ᱥᱟᱞᱟᱜ ᱮᱢ ᱠᱟᱱᱮᱠᱴ ᱠᱚᱜᱼᱟ ᱵᱟᱝᱠᱷᱟᱱ ᱢᱟ ᱞᱮᱯᱴᱚᱯ ᱥᱟᱞᱟᱜ ᱮᱢ ᱠᱟᱱᱮᱠᱴ ᱠᱚᱜᱼᱟ ᱚᱱᱟ ᱛᱮᱜᱮ ᱵᱷᱟᱹᱭ ᱡᱷᱚᱛᱚ ᱠᱟᱹᱢᱤ ᱦᱩᱭᱩᱜ ᱠᱟᱱ ᱛᱟᱦᱮᱸᱫ ᱟᱨ ᱜᱤᱫᱽᱨᱟᱹ ᱠᱚᱦᱚᱸ ᱤᱥᱠᱩᱞ ᱠᱚ ᱡᱩᱫᱤ ᱞᱚᱠᱰᱟᱣᱩᱱ ᱨᱮ ᱤᱥᱠᱩᱞ ᱵᱟᱠᱚ ᱪᱟᱞᱟᱜ ᱠᱷᱟᱱ ᱟᱠᱚᱣᱟᱜ ᱮᱰᱩᱠᱮᱥᱚᱱ ᱠᱚ ᱛᱟᱠᱚ ᱠᱷᱟᱨᱟᱯᱚᱜ ᱠᱟᱱ ᱛᱟᱦᱮᱸᱫ ᱛᱚ ᱟᱠᱚ ᱡᱟᱦᱟᱸ ᱵᱤᱨᱫᱟᱹᱜᱟᱲ ᱤᱥᱠᱩᱞ ᱠᱚ ᱢᱮᱱ ᱚᱸᱰᱮ ᱠᱚ ᱚᱱᱟᱨᱮ ᱯᱟᱲᱦᱟᱣᱚᱜ ᱠᱷᱟᱹᱛᱤᱨ ᱛᱮ ᱚᱱᱞᱟᱭᱤᱱ ᱠᱞᱟᱥᱮᱥ ᱠᱚᱠᱚ ᱮᱦᱚᱵ ᱠᱮᱜᱼᱟ ᱠᱟᱹᱢᱤ ᱠᱚᱦᱚᱸ ᱚᱱᱞᱟᱭᱤᱱ ᱠᱟᱹᱢᱤ ᱠᱚᱠᱚ ᱮᱦᱚᱵ ᱠᱮᱜᱼᱟ ᱡᱷᱚᱛᱚᱣᱟᱜ ᱠᱟᱹᱢᱤ ᱢᱳᱵᱟᱭᱤᱞ ᱞᱮᱯᱴᱚᱯ ᱛᱮᱜᱮ ᱪᱟᱞᱟᱜ ᱠᱟᱱ ᱛᱟᱦᱮᱸᱫ ᱱᱚᱣᱟ ᱠᱟᱹᱢᱤ ᱫᱚ ᱢᱤᱫ ᱦᱤᱥᱟᱹᱵᱽ ᱛᱮ ᱵᱮᱥ ᱦᱚᱸ ᱵᱮᱥ ᱠᱟᱱᱟ ᱪᱤᱠᱟᱹᱛᱮ ᱡᱩᱫᱤ ᱫᱩᱠ ᱵᱮᱲᱟ ᱨᱮ ᱚᱱᱠᱟᱱ ᱫᱩᱠ ᱥᱮᱴᱮᱨᱚᱜ ᱠᱟᱱ ᱠᱷᱟᱱ ᱢᱟᱱᱮ ᱦᱚᱲ ᱥᱟᱞᱟᱜ ᱧᱮᱯᱮᱞ ᱠᱚ ᱵᱟᱝᱟ ᱡᱚᱴᱮᱫ ᱠᱚ ᱵᱟᱝᱟ ᱜᱟᱯᱟᱞᱢᱟᱨᱟᱣ ᱠᱚ ᱵᱟᱝᱠᱷᱟᱱ ᱢᱟ ᱟᱹᱰᱤ ᱢᱩᱥᱠᱤᱞᱚᱜ ᱟᱢ ᱡᱟᱦᱟᱱᱟᱜ ᱜᱮ ᱠᱟᱛᱷᱟ ᱦᱩᱭᱩᱜ ᱠᱟᱱ ᱡᱮ ᱡᱩᱫᱤ ᱨᱚᱲ ᱠᱚᱢ ᱥᱩᱨ ᱟᱠᱟᱱ ᱠᱷᱟᱱ ᱢᱟ ᱵᱤᱢᱟᱨᱤ ᱰᱷᱮᱨᱚᱜᱼᱟ ᱚᱱᱟ ᱪᱤᱠᱟᱹ ᱦᱚᱲ ᱱᱮᱛᱟᱨ ᱢᱳᱵᱟᱭᱤᱞ ᱞᱮᱯᱴᱚᱯ ᱨᱮ ᱠᱟᱹᱢᱤ ᱠᱚᱠᱚ ᱰᱷᱮᱨ ᱤᱫᱤ ᱠᱮᱜᱼᱟ ᱢᱟᱱᱮ ᱥᱳᱥᱟᱞ ᱰᱤᱥᱴᱮᱱᱥ ᱟᱹᱰᱤ ᱥᱚᱠᱛᱚ ᱠᱚ ᱫᱚᱦᱚ ᱠᱮᱜᱼᱟ ᱟᱨ ᱱᱚᱣᱟ ᱥᱳᱥᱟᱞ ᱰᱤᱥᱴᱮᱱᱥ ᱨᱮ ᱟᱵᱚ ᱢᱳᱵᱟᱭᱤᱞ ᱟᱨ ᱞᱮᱯᱴᱚᱯ ᱟᱹᱰᱤ ᱥᱚᱠᱛᱚᱭ ᱠᱟᱹᱢᱤ ᱟᱠᱟᱫ ᱵᱚᱱᱟᱭ ᱡᱷᱚᱛᱚᱣᱟᱜ ᱠᱟᱹᱢᱤ ᱢᱳᱵᱟᱭᱤᱞ ᱛᱮᱜᱮ ᱯᱟᱨᱚᱢ ᱟᱠᱟᱱᱟ ᱞᱮᱯᱴᱚᱯ ᱠᱚᱛᱮ ᱜᱮᱠᱚ ᱯᱟᱨᱚᱢ ᱤᱫᱤ ᱠᱮᱜᱼᱟ ᱪᱟᱦᱮ ᱟᱠᱚᱣᱟᱜ ᱠᱟᱞᱠᱩᱞᱮᱥᱚᱱ ᱦᱩᱭᱮᱱ ᱪᱮ ᱟᱠᱚᱣᱟᱜ ᱡᱟᱦᱟᱱᱟᱜ ᱢᱤᱫᱴᱤᱡ ᱮᱯ ᱠᱮ ᱠᱚ ᱵᱮᱱᱟᱣ ᱮᱱ ᱥᱮ ᱢᱤᱫᱴᱤᱡ ᱰᱟᱴᱟ ᱜᱮ ᱥᱟᱵᱽᱢᱤᱴ ᱥᱟᱱᱟ ᱟᱠᱟᱫ ᱠᱚᱣᱟ ᱪᱮᱫ ᱛᱮᱦᱮᱧ ᱱᱚᱣᱟ ᱨᱩᱣᱟᱹ ᱦᱟᱹᱥᱩ ᱠᱟᱱᱟ ᱚᱱᱟ ᱨᱮᱱᱟᱜ ᱥᱮ ᱠᱷᱚᱡᱽ ᱵᱤᱱ ᱦᱩᱭᱩᱜ ᱡᱷᱚᱛᱚ ᱟᱹᱵᱤᱱ ᱱᱚᱣᱟ ᱮᱯ ᱛᱷᱨᱩ ᱛᱮᱜᱮ ᱵᱤᱱ ᱠᱚᱨᱟᱣ ᱫᱟᱲᱮᱭᱟᱜᱼᱟ ᱟᱨ ᱚᱱᱟ ᱡᱷᱚᱛᱚ ᱢᱳᱵᱟᱭᱤᱞ ᱞᱮᱯᱴᱚᱯ ᱠᱚᱨᱮ ᱜᱮ ᱛᱟᱦᱮᱱᱟ ᱜᱤᱫᱽᱨᱟᱹ ᱠᱚᱦᱚᱸ ᱟᱠᱚ ᱯᱟᱲᱦᱟᱣ ᱞᱟᱹᱜᱤᱫ ᱛᱮ ᱚᱱᱞᱟᱭᱤᱱ ᱠᱞᱟᱥ ᱡᱟᱦᱟᱸ ᱢᱤᱫᱴᱤᱡ ᱮᱯ ᱢᱮᱱᱟᱜᱼᱟ ᱡᱩᱢ ᱡᱩᱢ ᱮᱯ ᱠᱚᱛᱮ ᱜᱮᱠᱚ ᱯᱟᱲᱦᱟᱣᱮᱫ ᱠᱚᱣᱟ ᱚᱸᱰᱮ ᱡᱷᱚᱛᱚ ᱜᱤᱫᱽᱨᱟᱹ ᱢᱳᱵᱟᱭᱤᱞ ᱥᱩᱨᱨᱮ ᱫᱩᱲᱩᱵ ᱠᱟᱛᱮᱫ ᱯᱟᱲᱦᱟᱣᱚᱜ ᱢᱮ ᱢᱮᱱᱠᱷᱟᱱ ᱟᱹᱰᱤ ᱵᱮᱥ ᱡᱤᱱᱤᱥᱠᱮ ᱛᱟᱦᱮᱸ ᱞᱮᱱᱟ ᱢᱟᱱᱮ ᱫᱤᱱᱟᱜ ᱠᱟᱹᱢᱤ ᱡᱟᱦᱟᱸ ᱟᱹᱵᱤᱱ ᱤᱥᱠᱩᱞ ᱨᱤᱵᱤᱱ ᱠᱟᱹᱢᱤᱭᱮᱫ ᱛᱟᱦᱮᱸᱫ ᱚᱱᱟ ᱠᱟᱹᱢᱤ ᱚᱲᱟᱜ ᱨᱮ ᱫᱩᱲᱩᱵ ᱠᱟᱛᱮᱫ ᱜᱤᱵᱤᱱ ᱠᱚᱨᱟᱣ ᱫᱟᱲᱮᱭᱟᱜ ᱠᱟᱱᱟ ᱢᱟᱱᱮ ᱨᱚᱠᱛᱚᱠ ᱵᱟᱭ ᱛᱟᱦᱮᱸ ᱞᱮᱱᱟ ᱡᱟᱦᱟᱸ ᱠᱟᱹᱢᱤ ᱟᱹᱵᱤᱱ ᱢᱟᱱᱮ ᱢᱤᱫᱴᱤᱡ ᱮ ᱠᱟᱹᱢᱤ ᱡᱟᱭᱜᱟ ᱨᱤᱵᱤᱱ ᱠᱟᱹᱢᱤᱭᱮᱫ ᱛᱟᱦᱮᱸᱫ ᱚᱱᱟ ᱡᱤᱱᱤᱥ ᱜᱮ ᱟᱹᱵᱤᱱ ᱚᱲᱟᱜ ᱨᱮ ᱫᱩᱲᱩᱵ ᱠᱟᱛᱮᱫ ᱵᱤᱱ ᱠᱟᱹᱢᱤ ᱫᱟᱲᱮᱭᱟᱜ ᱠᱟᱱ ᱛᱟᱦᱮᱸᱫ ᱚᱵᱷᱟᱨ ᱚᱞ ᱮᱠᱥᱯᱨᱤᱭᱮᱱᱥ ᱟᱹᱰᱤ ᱱᱟᱯᱟᱭ ᱜᱮ ᱛᱟᱦᱮᱸ ᱭᱟᱠᱟᱱᱟ ᱟᱹᱰᱤ ᱵᱮᱥ ᱠᱟᱱᱟ ᱚᱱᱞᱟᱭᱤᱱ ᱠᱞᱟᱥᱮᱥ ᱠᱚ ᱜᱤᱫᱽᱨᱟᱹ ᱠᱚᱦᱚᱸ ᱠᱚ ᱵᱮᱥ ᱜᱮᱠᱚ ᱠᱩᱥᱤᱭᱟᱫᱟ ᱚᱲᱟᱜ ᱨᱮᱜᱮ ᱛᱟᱦᱮᱸ ᱛᱟᱦᱮᱸ ᱠᱟᱛᱮᱫ ᱯᱟᱲᱦᱟᱜ ᱢᱮ ᱨᱟᱹᱥᱠᱟᱹ ᱡᱤᱱᱤᱥ ᱠᱟᱱ ᱛᱟᱦᱮᱸᱫ